ᱦᱮᱸ ᱤᱧᱟᱹᱜ ᱮᱞᱟᱠᱟ ᱨᱮ ᱚᱱᱠᱟᱱ ᱵᱟᱹᱲᱤᱡ ᱜᱷᱚᱴᱱᱟ ᱫᱚ ᱜᱷᱚᱴᱟᱣ ᱟᱠᱟᱱᱟ ᱥᱮ ᱤᱧ ᱦᱚᱸᱧ ᱧᱮᱞ ᱟᱠᱟᱫᱟ ᱥᱮ ᱢᱤᱫ ᱴᱟᱝ ᱠᱩᱲᱤ ᱜᱤᱫᱽᱨᱟᱹ ᱯᱟᱹᱥᱤ ᱠᱟᱛᱮᱫ ᱟᱠᱟᱥᱵᱟᱱᱤ ᱫᱟᱨᱮ ᱨᱮᱠᱚ ᱟᱠᱟ ᱞᱮᱫᱮ ᱛᱟᱦᱮᱸᱫ ᱟ ᱤᱧᱟᱹᱜ ᱢᱮᱫ ᱛᱤᱧ ᱧᱮᱞ ᱟᱠᱟᱫᱮᱭᱟ ᱠᱤᱱᱛᱩ ᱪᱮᱫ ᱚᱡᱮ ᱛᱮᱠᱚ ᱜᱚᱡ ᱞᱮᱫᱮᱭᱟ ᱚᱱᱟ ᱨᱮᱱᱟᱜ ᱠᱟᱨᱚᱱ ᱫᱚ ᱵᱟᱹᱧ ᱞᱟᱹᱭ ᱫᱟᱲᱮᱭᱟᱜ ᱠᱟᱱᱟ ᱟᱨ ᱚᱦᱚ ᱜᱤᱧ ᱞᱟᱹᱭ ᱫᱟᱲᱮᱭᱟᱜ ᱠᱮᱭᱟ